ᱟᱵᱚ ᱫᱤᱥᱚᱢ ᱨᱮ ᱢᱟᱱᱮ ᱱᱚᱣᱟ ᱫᱤᱥᱚᱢ ᱨᱮ ᱟᱵᱚ ᱯᱨᱚᱛᱷᱚᱢ ᱛᱚᱠᱷᱚᱱ ᱫᱚ ᱤᱱᱴᱟᱨᱱᱮᱹᱴ ᱵᱮᱵᱚᱥᱛᱷᱟ ᱩᱱᱟᱹᱜ ᱫᱚ ᱵᱟᱝ ᱛᱟᱦᱮᱸ ᱠᱟᱱᱟ ᱛᱚᱠᱷᱚᱱ ᱫᱚ ᱤᱱᱴᱟᱨᱱᱮᱹᱴ ᱠᱚᱨᱮ ᱢᱟᱱᱮ ᱩᱱᱟᱹᱜ ᱤᱭᱟᱹ ᱦᱚᱸ ᱵᱟᱝ ᱛᱟᱦᱮᱸ ᱠᱟᱱᱟ ᱢᱟᱱᱮ ᱩᱱᱟᱹᱜ ᱢᱟᱱᱮ ᱩᱱᱟᱹᱜ ᱵᱮᱵᱚᱥᱛᱷᱟ ᱵᱟᱝ ᱛᱟᱦᱮᱸ ᱠᱟᱱᱟ ᱛᱚ ᱚᱠᱚᱭ ᱥᱚᱸᱜᱮ ᱡᱳᱜᱟᱡᱳᱜ ᱦᱚᱸ ᱵᱟᱝ ᱛᱟᱦᱮᱸ ᱠᱟᱱᱟ ᱛᱚᱠᱷᱚᱱ ᱫᱚ ᱟᱨ ᱱᱮᱛᱟᱨ ᱫᱚ ᱡᱚᱠᱷᱚᱱ ᱤᱱᱴᱟᱨᱱᱮᱹᱴ ᱦᱩᱭᱱᱟ ᱛᱳ ᱫᱷᱚᱨᱮ ᱱᱟᱣ ᱛᱳᱢᱟᱨ ᱳᱭ ᱠᱷᱚᱵᱚᱨᱮᱨ ᱠᱟᱜᱚᱡᱽ ᱚᱱᱟ ᱠᱚ ᱱᱤᱭᱩᱥ ᱠᱚ ᱡᱮᱴᱟ ᱠᱚ ᱩᱰᱩᱠ ᱮᱫᱟ ᱚᱱᱟᱫᱚ ᱢᱟᱱᱮ ᱢᱳᱵᱟᱭᱤᱞ ᱨᱮᱜᱮᱢ ᱧᱮᱞ ᱫᱟᱲᱮᱭᱟᱜᱼᱟᱢ ᱟᱨᱠᱤ ᱟᱨᱦᱚᱸ ᱯᱷᱮᱥᱵᱩᱠ ᱡᱮᱢᱚᱱ ᱫᱷᱚᱨᱮ ᱱᱟᱣ ᱥᱳᱥᱟᱞ ᱢᱮᱰᱤᱭᱟ ᱨᱮᱦᱚᱸ ᱯᱷᱮᱥᱵᱩᱠ ᱨᱮᱦᱚᱸ ᱢᱟᱱᱮ ᱡᱚᱛᱚ ᱦᱚᱲ ᱥᱚᱸᱜᱮ ᱯᱷᱮᱥᱵᱩᱠ ᱛᱮ ᱡᱚᱛᱚ ᱦᱚᱲ ᱥᱚᱸᱜᱮᱜ ᱮᱢ ᱨᱚᱲ ᱨᱚᱯᱚᱲ ᱫᱟᱲᱮᱭᱟᱜ ᱟᱢ ᱥᱮ ᱮᱴᱟᱜ ᱦᱚᱲ ᱥᱚᱸᱜᱮ ᱦᱚᱸ ᱟᱢ ᱯᱚᱨᱤᱪᱚᱭ ᱮᱢ ᱫᱚᱦᱚ ᱫᱟᱲᱮᱭᱟᱜᱼᱟ ᱟᱨ ᱚᱱᱞᱟᱭᱤᱱ ᱠᱚᱨᱮ ᱦᱚᱸ ᱢᱟᱱᱮ ᱟᱭᱢᱟ ᱰᱷᱮᱨ ᱤᱭᱟᱹ ᱧᱟᱢᱚᱜ ᱠᱟᱱᱟ ᱥᱩᱡᱳᱜᱽ ᱥᱩᱵᱤᱫᱷᱟ ᱟᱨᱠᱤ ᱢᱟᱱᱮ ᱡᱮᱢᱚᱱ ᱫᱷᱚᱨᱮ ᱱᱟᱣ ᱱᱤᱛᱚᱜ ᱟᱢ ᱴᱤᱭᱩᱥᱚᱱ ᱨᱮᱢ ᱵᱷᱚᱨᱛᱤ ᱟᱠᱟᱱᱟ ᱛᱚ ᱴᱤᱭᱩᱥᱚᱱ ᱠᱷᱚᱱ ᱜᱨᱩᱯ ᱵᱮᱱᱟᱣ ᱠᱟᱛᱮᱫ ᱡᱚᱠᱷᱚᱱ ᱟᱢ ᱯᱟᱲᱦᱟᱣ ᱠᱚ ᱠᱩᱞ ᱟᱢᱟ ᱛᱳ ᱚᱱᱟ ᱜᱨᱩᱯ ᱨᱮᱜᱮ ᱠᱚ ᱠᱩᱞᱟᱢᱟ ᱛᱟᱦᱚᱞᱮ ᱱᱤᱭᱟᱹ ᱦᱚᱸ ᱢᱤᱫᱴᱮᱱ ᱥᱩᱡᱳᱜᱽ ᱦᱩᱭ ᱮᱱᱟ ᱤᱱᱴᱟᱨᱱᱮᱹᱴ ᱠᱷᱚᱱ ᱜᱮ ᱪᱮᱫᱟᱜ ᱥᱮ ᱡᱚᱠᱷᱚᱱ ᱵᱟᱝ ᱛᱟᱦᱮᱸ ᱠᱟᱱᱟ ᱛᱚᱠᱷᱚᱱ ᱫᱚ ᱱᱤᱭᱟᱹ ᱠᱚᱨᱮᱱᱟᱜ ᱤᱭᱟᱹ ᱫᱚ ᱵᱟᱝ ᱛᱟᱦᱮᱸ ᱠᱟᱱᱟ ᱪᱮᱫᱟᱜ ᱥᱮ ᱱᱤᱛᱚᱜ ᱫᱚ ᱚᱲᱟᱜ ᱠᱷᱚᱱ ᱵᱚᱥᱮ ᱵᱚᱥᱮ ᱜᱮ ᱤᱱᱴᱟᱨᱱᱮᱹᱴ ᱠᱟᱨᱚᱱᱟᱛᱮ ᱡᱚᱛᱚ ᱥᱩᱡᱳᱜᱽ ᱥᱩᱵᱤᱫᱷᱟ ᱦᱩᱭᱩᱜ ᱠᱟᱱᱟ ᱟᱨᱠᱤ ᱥᱟᱺᱜᱤᱧ ᱥᱟᱺᱜᱤᱧ ᱨᱮᱱ ᱦᱚᱲ ᱥᱚᱸᱜᱮ ᱱᱤᱛᱚᱜ ᱫᱚ ᱡᱳᱜᱟᱡᱚᱜᱽ ᱮᱢ ᱫᱚᱦᱚ ᱫᱟᱲᱮᱭᱟᱜᱼᱟ ᱟᱨ ᱯᱨᱚᱛᱷᱚᱢ ᱞᱟᱦᱟ ᱫᱚ ᱵᱟᱝ ᱛᱟᱦᱮᱸ ᱠᱟᱱᱟ ᱤᱱᱟᱹᱜ ᱫᱚ ᱚᱱᱟᱛᱮ ᱩᱱᱟᱹᱜ ᱥᱩᱡᱳᱜᱽ ᱥᱩᱵᱤᱫᱷᱟ ᱵᱟᱝ ᱛᱟᱦᱮᱸ ᱠᱟᱱᱟ ᱱᱤᱛᱚᱜ ᱫᱚ ᱦᱩᱭ ᱮᱱᱟ ᱤᱱᱴᱟᱨᱱᱮᱹᱴ ᱞᱟᱦᱟ ᱛᱮᱫᱚ ᱡᱚᱛᱚ ᱦᱚᱲᱜᱮ ᱦᱚᱲ ᱠᱷᱚᱱᱜᱮ ᱡᱚᱛᱚ ᱵᱚᱱ ᱪᱤᱠᱟᱹ ᱫᱟᱲᱮᱭᱟᱜᱼᱟ